ᱤᱧᱟᱹᱜ ᱚᱲᱟᱜ ᱨᱮ ᱤᱞᱤᱠᱴᱨᱤᱠ ᱡᱤᱱᱤᱥ ᱵᱚᱞᱛᱮ ᱢᱳᱵᱟᱭᱮᱞ ᱴᱤᱵᱷᱤ ᱯᱷᱨᱤᱡᱽ ᱤᱱᱰᱟᱠᱥᱮᱱ ᱢᱤᱠᱥᱪᱟᱨ ᱢᱮᱹᱥᱤᱱ ᱟᱨᱦᱚᱸ ᱮᱢᱟᱱ ᱛᱮᱭᱟᱜ ᱜᱮ ᱢᱮᱱᱟᱜᱼᱟ ᱟᱫᱚ ᱢᱳᱵᱟᱭᱤᱞ ᱫᱚ ᱥᱟᱺᱜᱤᱧ ᱨᱮᱱ ᱯᱮᱲᱟ ᱠᱚ ᱥᱟᱶ ᱡᱳᱜᱟᱡᱳᱜᱽ ᱞᱟᱹᱜᱤᱫ ᱛᱮᱜᱤᱧ ᱫᱚᱦᱚ ᱠᱟᱜᱼᱟ ᱟᱨ ᱴᱤᱵᱷᱤ ᱫᱚ ᱫᱮᱥ ᱵᱤᱫᱮᱥ ᱨᱮᱭᱟᱜ ᱠᱷᱚᱵᱚᱨ ᱟᱸᱡᱚᱢ ᱡᱚᱠᱷᱚᱱ ᱦᱚᱲ ᱵᱟᱠᱚ ᱛᱟᱦᱮᱱᱟ ᱚᱱᱟ ᱚᱠᱛᱚ ᱨᱤᱧ ᱧᱮᱞ ᱵᱟᱲᱟᱭᱮᱫᱼᱟ ᱟᱨ ᱢᱤᱠᱥᱪᱟᱨ ᱢᱮᱹᱥᱤᱱ ᱨᱮᱫᱚ ᱚᱱᱟ ᱩᱥᱟᱹᱨᱟᱛᱮ ᱢᱟᱹᱨᱤᱪ ᱠᱚ ᱢᱚᱥᱞᱟ ᱠᱚ ᱡᱟᱦᱟᱱᱟᱜ ᱜᱮᱢ ᱜᱩᱸᱰᱟᱹ ᱜᱚᱫ ᱫᱟᱲᱮᱭᱟᱜᱼᱟ ᱤᱱᱟᱹ ᱠᱷᱟᱹᱛᱤᱨ ᱤᱧ ᱫᱚᱦᱚ ᱠᱟᱜᱼᱟ ᱟᱨ ᱤᱱᱰᱟᱠᱥᱮᱱ ᱨᱮᱫᱚ ᱫᱟᱜ ᱠᱚᱥᱮ ᱤᱥᱤᱱ ᱵᱟᱥᱟᱝ ᱦᱚᱸ ᱡᱚᱛᱚᱜᱮ ᱛᱟᱲᱟᱛᱟᱹᱲᱤ ᱦᱩᱭᱩᱜ ᱞᱟᱹᱜᱤᱫ ᱛᱮᱜᱮᱧ ᱠᱤᱨᱤᱧ ᱠᱟᱜᱼᱟ